ᱡᱷᱟᱲᱠᱷᱚᱸᱰ ᱨᱮᱭᱟᱜ ᱢᱚᱦᱚᱛᱟᱱ ᱴᱷᱟᱶ ᱫᱚ ᱱᱚᱰᱮ ᱞᱩᱜᱩᱼᱵᱩᱨᱩ ᱢᱮᱱᱛᱮᱱ ᱵᱚᱱ ᱵᱟᱲᱟᱭᱟ ᱟᱨ ᱱᱚᱰᱮ ᱫᱚ ᱦᱚᱲ ᱦᱚᱯᱚᱱ ᱠᱚ ᱠᱚ ᱵᱚᱸᱜᱟ ᱵᱳᱨᱳᱜᱼᱟ ᱱᱚᱰᱮ ᱡᱷᱟᱲᱠᱷᱚᱸᱰ ᱥᱩᱢᱩᱝ ᱫᱚ ᱵᱟᱝᱟ ᱯᱩᱨᱟᱹ ᱡᱷᱟᱲᱠᱷᱚᱸᱰ ᱠᱷᱚᱱ ᱵᱟᱦᱨᱮ ᱨᱮᱱ ᱮᱴᱟᱜ ᱯᱚᱱᱚᱛ ᱨᱮᱱ ᱦᱚᱸ ᱦᱮᱡ ᱠᱟᱛᱮ ᱱᱚᱰᱮ ᱠᱚ ᱵᱚᱸᱜᱟ ᱵᱳᱨᱳᱜᱼᱟ ᱟᱨ ᱱᱚᱰᱮ ᱫᱚ ᱦᱟᱨ ᱵᱚᱪᱷᱚᱨ ᱜᱮ ᱦᱩᱭᱩᱜᱼᱟ ᱟᱨ ᱱᱚᱰᱮ ᱧᱮᱞ ᱡᱚᱝ ᱞᱮᱠᱟᱱ ᱡᱟᱭᱜᱟ ᱦᱚᱸ ᱢᱮᱱᱟᱜᱼᱟ ᱞᱩᱜᱩᱼᱵᱳᱨᱳ ᱨᱮ ᱥᱤᱛᱟᱹᱱᱟᱞᱟ ᱢᱮᱱᱟᱜᱼᱟ ᱥᱟᱶᱛᱮ ᱢᱟᱨᱟᱝ ᱫᱚᱨᱵᱟᱨ ᱪᱟᱹᱴᱟᱹᱱᱤ ᱢᱮᱱᱟᱜᱼᱟ ᱟᱨ ᱱᱚᱰᱮ ᱫᱚ ᱵᱚᱪᱷᱚᱨ ᱜᱮ ᱟᱵᱚ ᱥᱚᱢᱟᱡᱽ ᱨᱮᱱ ᱦᱚᱲ ᱦᱮᱡ ᱠᱟᱛᱮ ᱠᱚ ᱵᱚᱸᱜᱟ ᱵᱳᱨᱳᱭᱟ ᱟᱨ ᱵᱚᱸᱜᱟᱼᱵᱳᱨᱳ ᱠᱚ ᱥᱟᱶ ᱥᱟᱶᱛᱮ ᱮᱴᱟᱜ ᱫᱤᱥ ᱮᱴᱟᱜ ᱯᱚᱱᱚᱛ ᱨᱮᱱᱟᱜ ᱡᱮ ᱡᱟᱦᱟᱨ ᱟᱜ ᱢᱤᱫᱴᱟᱹᱝ ᱞᱟᱭᱼᱞᱟᱠᱪᱟᱨ ᱡᱚᱛᱚ ᱞᱮᱠᱟᱱᱟᱜ ᱱᱚᱰᱮ ᱵᱚᱱ ᱧᱮᱞ ᱧᱟᱢ ᱫᱟᱲᱮᱭᱟᱜᱼᱟ ᱟᱠᱚ ᱚᱸᱰᱮ ᱠᱷᱚᱱ ᱚᱠᱟ ᱞᱮᱠᱟ ᱟᱠᱚᱣᱟᱜ ᱠᱟᱞᱪᱟᱨ ᱠᱚ ᱫᱮᱠᱷᱟᱣᱟ ᱚᱸᱰᱮ ᱠᱷᱚᱱ ᱩᱱᱠᱩ ᱩᱱᱠᱩ ᱠᱚ ᱞᱟᱹᱭ ᱵᱚᱱᱟ ᱡᱮ ᱱᱚᱰᱮ ᱠᱷᱚᱱ ᱱᱚᱰᱮᱱᱟᱜ ᱚᱠᱟ ᱞᱮᱠᱟᱱᱟ ᱱᱚᱰᱮᱱᱟᱜ ᱟᱠᱚ ᱠᱚ ᱵᱟᱰᱟᱭᱟ ᱟᱠᱚ ᱠᱚ ᱧᱮᱞ ᱪᱮᱫᱚᱜᱼᱟ ᱚᱱᱠᱟ ᱜᱮ ᱚᱸᱰᱮ ᱢᱤᱫᱴᱟᱝ ᱦᱚᱲᱟᱜ ᱜᱚᱴᱷᱚᱱ ᱞᱟᱹᱜᱤᱫ ᱦᱚᱲᱟᱜ ᱵᱟᱰᱟᱭ ᱞᱟᱹᱜᱤᱫ ᱟᱹᱰᱤ ᱱᱟᱯᱟᱭ ᱡᱟᱭᱜᱟ ᱠᱟᱱᱟ ᱚᱸᱰᱮ ᱠᱷᱚᱱ ᱜᱮ ᱢᱟᱱᱮ ᱟᱹᱰᱤ ᱠᱤᱪᱷᱩ ᱠᱚ ᱧᱮᱞ ᱪᱮᱫ ᱫᱟᱲᱮᱭᱟᱜᱼᱟ ᱱᱟᱜᱟᱢ ᱨᱮᱭᱟᱜ ᱠᱟᱛᱷᱟ ᱪᱮ ᱵᱟᱝ ᱡᱟᱦᱟᱱᱟᱜ ᱟᱵᱚᱣᱟᱜ ᱞᱟᱭᱼᱞᱟᱠᱪᱟᱨ ᱱᱚᱣᱟ ᱠᱚᱦᱚᱸ ᱚᱱᱠᱟᱜᱮ ᱚᱸᱰᱮ ᱟᱹᱰᱤ ᱱᱟᱯᱟᱭ ᱟᱨ ᱥᱟᱱᱛᱟᱲ ᱥᱚᱢᱟᱡᱽ ᱠᱚᱣᱟᱜ ᱵᱚᱸᱜᱟᱼᱵᱳᱨᱳ ᱡᱟᱭᱜᱟ ᱞᱮᱠᱟᱛᱮ ᱟᱹᱰᱤ ᱵᱮᱥ ᱤᱧ ᱩᱭᱦᱟᱹᱨᱟ